ᱦᱮᱸ ᱦᱮᱞᱳ ᱢᱚᱦᱮᱥᱯᱩᱨ ᱦᱮᱢᱵᱨᱚᱢ ᱦᱳᱴᱮᱞ ᱨᱮ ᱞᱟᱜᱟᱣ ᱟᱠᱟᱱᱟ ᱢᱮᱱᱫᱟ ᱦᱮᱸ ᱪᱮᱫ ᱮᱢ ᱢᱮᱱᱮᱫ ᱛᱟᱦᱮᱱᱟ ᱢᱮᱱᱮᱫ ᱠᱟᱱᱛᱟᱦᱮᱱᱟᱹᱧ ᱚᱸᱰᱮ ᱦᱳᱴᱮᱞ ᱠᱷᱟᱹᱞᱤ ᱜᱮᱭᱟ ᱥᱮ ᱵᱟᱝ ᱦᱮᱸ ᱠᱷᱟᱹᱞᱤ ᱜᱮᱭᱟ ᱦᱚᱸ ᱛᱚᱵᱮ ᱪᱷᱚ ᱡᱚᱱᱟᱞᱮ ᱪᱟᱞᱟᱜᱼᱟ ᱫᱟᱠᱟ ᱡᱚᱢ ᱠᱷᱟᱹᱞᱤᱜᱮ ᱠᱷᱟᱱ ᱫᱚ ᱚᱱᱟ ᱯᱚᱭᱥᱟᱹᱧ ᱱᱚᱸᱰᱮ ᱠᱷᱚᱱᱜᱮᱧ ᱠᱳᱞᱟᱢᱟ ᱟᱨ ᱡᱟᱭᱜᱟ ᱠᱷᱟᱹᱞᱤ ᱦᱟᱛᱟᱲ ᱢᱮ ᱱᱚᱰᱮ ᱠᱷᱚᱡ ᱪᱷᱚ ᱡᱚᱱᱟ ᱜᱟᱱᱞᱮ ᱪᱟᱞᱟᱜ ᱠᱟᱱᱟ ᱦᱳᱭ ᱦᱮᱸ ᱚᱱᱟᱜᱮᱧ ᱢᱮᱱᱮᱫ ᱠᱟᱱᱛᱟᱦᱮᱱᱟ ᱵᱚᱞᱮ ᱵᱟᱠᱷᱟᱡ ᱟᱵᱟᱨ ᱵᱮᱵᱚᱥᱛᱟ ᱦᱩᱭᱩᱜ ᱟᱛᱚ ᱟᱫᱚ ᱚᱸᱰᱮ ᱠᱷᱟᱹᱞᱤᱜᱮ ᱠᱷᱟᱱ ᱫᱚ ᱚᱸᱰᱮ ᱜᱮᱞᱮ ᱪᱟᱞᱟᱜᱼᱟ ᱦᱮᱸ ᱚᱱᱟᱜᱮ ᱵᱚᱞᱮᱧ ᱢᱮᱱᱮᱫ ᱠᱟᱱ ᱛᱟᱦᱮᱱᱟ ᱦᱮᱸ ᱦᱮᱸ